ᱮᱴᱟᱜ ᱯᱚᱱᱚᱛ ᱨᱮᱱ ᱠᱚᱲᱟᱼᱠᱩᱲᱤ ᱠᱚ ᱟᱞᱮ ᱵᱮᱝᱜᱚᱞ ᱯᱚᱱᱚᱛ ᱨᱮᱠᱚ ᱦᱮᱡ ᱞᱮᱱᱠᱷᱟᱱ ᱩᱱᱠᱩ ᱩᱱ ᱡᱚᱠᱷᱚᱱ ᱫᱚ ᱩᱱᱠᱩ ᱜᱟᱹᱭᱤᱰ ᱞᱟᱹᱜᱤᱫ ᱫᱚ ᱟᱹᱰᱤ ᱟᱸᱴᱤᱧ ᱠᱩᱨᱩᱢᱩᱴᱩᱭᱟ ᱟᱞᱮ ᱥᱮᱱ ᱱᱚᱝᱠᱟ ᱟᱞᱮ ᱟᱹᱰᱤᱜᱟᱱ ᱯᱟᱨᱠᱮ ᱠᱚ ᱢᱮᱱᱟᱜᱼᱟ ᱧᱮᱞ ᱟᱱᱟᱜ ᱠᱚ ᱢᱮᱱᱟᱜᱼᱟ ᱚᱱᱟ ᱠᱚ ᱧᱮᱞ ᱡᱚᱠᱷᱚᱡ ᱟᱞᱮ ᱠᱚᱥᱮᱜ ᱯᱚᱨᱚᱵᱽ ᱠᱚ ᱦᱩᱭ ᱞᱮᱱᱠᱷᱟᱱ ᱥᱚᱨᱦᱟᱭ ᱠᱩᱡ ᱥᱮ ᱠᱟᱨᱟᱢ ᱠᱩᱡ ᱩᱱ ᱡᱚᱠᱷᱚᱡ ᱩᱱᱠᱩ ᱦᱚᱹᱧ ᱢᱮᱛᱟ ᱠᱚᱣᱟ ᱮᱴᱟᱜ ᱯᱚᱱᱚᱛ ᱨᱮᱱ ᱟᱞᱮ ᱥᱮᱜ ᱦᱤᱡᱩᱜ ᱯᱮ ᱛᱚᱠᱷᱚᱱ ᱫᱚ ᱤᱧᱟᱹᱜ ᱱᱟᱢᱵᱟᱨ ᱠᱚ ᱦᱟᱛᱟᱣᱟ ᱦᱤᱡᱩᱜ ᱟᱞᱮ ᱟᱯᱮ ᱥᱮᱫ ᱫᱚ ᱟᱹᱰᱤ ᱟᱸᱴ ᱜᱮ ᱵᱷᱟᱜᱮᱭᱟ ᱟᱞᱮ ᱥᱮᱫ ᱫᱚ ᱟᱵᱟᱨ ᱵᱤᱨ ᱵᱩᱨᱩ ᱠᱚ ᱢᱮᱱᱟᱜᱼᱟ ᱚᱱᱟ ᱠᱩᱡ ᱞᱮ ᱧᱮᱞ ᱦᱚᱪᱚ ᱠᱚᱣᱟ ᱛᱚ ᱚᱱᱟᱛᱮ ᱤᱧ ᱫᱚ ᱟᱹᱰᱤ ᱵᱷᱟᱹᱜᱤ ᱠᱚ ᱢᱚᱱᱮᱧᱟ ᱤᱧᱟᱹᱜ ᱱᱟᱢᱵᱟᱨ ᱠᱚᱠᱚ ᱤᱫᱤᱭᱟ